ᱠᱩᱥᱤ ᱢᱟ ᱡᱚᱛᱚ ᱦᱟᱹᱠᱩ ᱜᱤᱧ ᱠᱩᱥᱤᱭᱟᱠᱚ ᱛᱳ ᱡᱚᱢ ᱥᱤᱵᱤᱞ ᱦᱟᱹᱠᱩ ᱫᱚ ᱫᱤᱥᱚᱢ ᱠᱚᱨᱮ ᱡᱟᱦᱟᱸᱭ ᱠᱚᱠᱚ ᱧᱟᱢᱚᱜᱼᱟ ᱩᱱᱠᱩ ᱜᱮ ᱥᱤᱵᱤᱞ ᱫᱚᱧ ᱵᱩᱡᱷᱟᱹᱣ ᱠᱚᱣᱟ ᱡᱮᱢᱚᱱ ᱪᱚᱲᱜᱚᱡ ᱜᱟᱹᱲᱟᱹᱭ ᱯᱩᱴᱷᱤ ᱰᱟᱹᱲᱠᱟᱹ ᱩᱱᱠᱩ ᱦᱟᱹᱠᱩ ᱠᱚᱫᱚ ᱟᱹᱰᱤ ᱱᱟᱯᱟᱭ ᱥᱚᱲᱚᱢ ᱠᱚ ᱵᱩᱡᱷᱟᱹᱜᱼᱟ ᱟᱨ ᱵᱟᱡᱟᱨ ᱠᱚᱨᱮᱱ ᱦᱟᱹᱠᱩ ᱫᱚ ᱩᱱᱟᱹᱜ ᱫᱚ ᱵᱟᱝ ᱥᱤᱵᱤᱞᱤᱧᱟᱹ ᱟᱨ ᱦᱚᱲ ᱠᱚᱫᱚ ᱠᱚ ᱠᱩᱥᱤᱭᱟᱠᱚ ᱜᱮᱭᱟ ᱡᱚᱛᱚ ᱨᱚᱠᱚᱢ ᱦᱟᱹᱠᱩ ᱜᱮ ᱵᱟᱡᱟᱨ ᱠᱚᱨᱮᱱ ᱫᱚ ᱱᱮᱛᱟᱨ ᱫᱚ ᱡᱟᱹᱥᱛᱤ ᱠᱚ ᱧᱟᱢᱚᱜ ᱠᱟᱱᱟ ᱩᱱᱠᱩ ᱠᱚᱜᱮ ᱠᱚ ᱠᱩᱥᱤᱭᱟᱠᱚᱣᱟ ᱤᱧ ᱫᱚ ᱱᱩᱠᱩ ᱠᱚᱜᱮᱧ ᱠᱩᱥᱤᱭᱟᱠᱚᱣᱟ ᱯᱩᱴᱷᱤ ᱰᱟᱹᱲᱠᱟᱹ ᱦᱟᱹᱠᱩ ᱜᱮ ᱡᱮᱢᱚᱱ ᱟᱫᱚᱢ ᱦᱚᱲ ᱠᱚᱫᱚᱧ ᱟᱸᱡᱚᱢ ᱟᱠᱟᱫ ᱠᱚᱣᱟ ᱱᱩᱠᱩ ᱠᱤᱨᱤᱧ ᱦᱟᱹᱠᱩ ᱫᱚ ᱵᱟᱠᱚ ᱥᱤᱵᱤᱞᱟ ᱯᱟᱥᱟᱜ ᱯᱟᱥᱟᱜ ᱠᱚ ᱵᱩᱡᱷᱟᱹᱜᱼᱟ ᱟᱨ ᱫᱤᱥᱚᱢ ᱠᱚᱨᱮᱱ ᱦᱟᱹᱞᱤ ᱦᱟᱹᱞᱤ ᱦᱟᱹᱠᱩ ᱵᱟᱸᱫᱷ ᱠᱚᱨᱮ ᱠᱚ ᱥᱟᱵ ᱠᱚᱣᱟ ᱩᱱᱠᱩ ᱫᱚ ᱟᱹᱰᱤ ᱠᱚ ᱥᱤᱵᱤᱞᱟ ᱚᱱᱟᱛᱮ ᱤᱧ ᱫᱚ ᱫᱤᱥᱚᱢ ᱠᱚᱨᱮᱱ ᱜᱤᱧ ᱡᱚᱢ ᱵᱟᱲᱟ ᱟᱠᱟᱫ ᱠᱚᱣᱟ ᱵᱟᱹᱲᱛᱤ ᱫᱚ ᱠᱤᱨᱤᱧ ᱠᱚᱫᱚ ᱫᱚᱦᱚ ᱢᱟᱨᱮ ᱠᱟᱠᱚ ᱟᱠᱚ ᱚᱱᱟᱛᱮ ᱵᱟᱠᱚ ᱥᱤᱵᱤᱞᱟ ᱚᱱᱟ ᱠᱷᱟᱹᱛᱤᱨ ᱩᱱᱠᱩ ᱫᱚ ᱵᱟᱹᱧ ᱠᱩᱥᱤᱭᱟᱠᱚᱣᱟ ᱩᱱᱟᱹᱜ ᱜᱟᱱ ᱫᱚ ᱱᱩᱠᱩ ᱠᱚᱜᱤᱧ ᱠᱩᱥᱤ ᱟᱠᱚᱣᱟ